ᱵᱟᱭᱠᱤᱝ ᱜᱟᱛᱟᱠ ᱥᱟᱶᱛᱮ ᱡᱚᱯᱲᱟᱣ ᱟᱱᱟᱜ ᱡᱟᱦᱟᱸ ᱡᱤᱱᱤᱥ ᱠᱚ ᱤᱫᱤ ᱦᱩᱭᱩᱜᱼᱟ ᱚᱱᱟ ᱠᱚᱫᱚ ᱯᱷᱟᱥᱴ ᱨᱮᱫᱚ ᱵᱟᱭᱤᱠ ᱛᱮᱢ ᱪᱟᱞᱟᱣ ᱞᱮᱱᱠᱷᱟᱱ ᱡᱟᱦᱟᱸ ᱥᱮᱜ ᱜᱮ ᱵᱟᱭᱤᱠ ᱨᱮᱱᱟᱜ ᱠᱟᱜᱚᱡᱽ ᱯᱚᱛᱨᱚ ᱰᱚᱠᱳᱢᱮᱴᱥ ᱡᱷᱚᱛᱚ ᱱᱤᱡᱮᱨᱟᱜ ᱟᱨ ᱦᱮᱞᱢᱮᱴ ᱫᱚ ᱦᱮᱞᱢᱮᱴ ᱛᱟᱦᱮᱸ ᱫᱚᱨᱠᱟᱨ ᱡᱚᱢᱟᱜ ᱨᱟᱱ ᱠᱚ ᱡᱟᱦᱟᱸ ᱪᱤᱠᱟᱹ ᱞᱮᱱᱠᱷᱟᱱ ᱨᱟᱱ ᱚᱵᱚᱥᱥᱳᱭ ᱞᱟᱜᱟᱜᱼᱟ ᱱᱚᱣᱟ ᱠᱚᱫᱚ ᱮᱠᱟᱞ ᱫᱚᱨᱠᱟᱨ ᱜᱮ ᱠᱟᱱᱟ ᱟᱨ ᱤᱧ ᱫᱚ ᱤᱥᱠᱟᱨ ᱜᱮ ᱵᱟᱭᱤᱠ ᱪᱟᱞᱟᱣ ᱫᱚ ᱜᱟᱛᱮ ᱥᱟᱶ ᱜᱤᱧ ᱠᱩᱥᱤᱭᱟᱜᱼᱟ ᱪᱮᱫᱟᱜ ᱥᱮ ᱜᱟᱛᱮ ᱥᱟᱶ ᱪᱟᱞᱟᱣ ᱞᱮᱱᱠᱷᱟᱱ ᱫᱟᱬᱟᱱ ᱠᱚ ᱨᱟᱹᱥᱠᱟᱹ ᱵᱩᱡᱷᱟᱹᱜᱼᱟ ᱟᱨ ᱡᱩᱫᱤ ᱵᱟᱭᱪᱟᱱᱥ ᱡᱟᱦᱟᱱᱟᱜ ᱡᱟᱦᱟᱸ ᱪᱤᱠᱟᱹ ᱭᱮᱱᱟᱹᱧ ᱛᱟᱦᱚᱞᱮ ᱞᱚᱜᱚᱱ ᱜᱮ ᱜᱟᱛᱮ ᱜᱮ ᱡᱟᱦᱟᱱᱟᱜ ᱫᱩᱜ ᱫᱟᱨᱟᱢ ᱨᱮᱭᱟᱜ ᱵᱮᱵᱚᱥᱛᱷᱟ ᱠᱚ ᱦᱟᱛᱟᱣᱟ ᱟᱨ ᱵᱟᱝ ᱦᱚᱥᱯᱤᱴᱟᱞ ᱠᱚ ᱤᱫᱤ ᱫᱟᱲᱮᱭᱟᱢᱟ ᱚᱲᱟᱜ ᱦᱚᱲ ᱠᱚᱠᱚ ᱞᱟᱹᱭ ᱫᱟᱲᱮᱭᱟ ᱠᱚᱣᱟ ᱚᱱᱟ ᱠᱷᱟᱹᱛᱤᱨ ᱤᱧ ᱫᱚ ᱜᱟᱛᱮ ᱥᱟᱶ ᱵᱟᱭᱤᱠ ᱛᱮ ᱫᱟᱬᱟᱱ ᱜᱤᱧ ᱠᱩᱥᱤᱭᱟᱜ ᱜᱮᱭᱟ